ᱵᱟᱜᱟᱱ ᱞᱟᱹᱜᱤᱫ ᱛᱮ ᱯᱨᱚᱛᱷᱚᱢ ᱩᱯᱟᱫᱟᱱ ᱫᱚ ᱪᱮᱫ ᱤᱧ ᱵᱟᱜᱟᱱᱟ ᱚᱱᱟ ᱤᱧ ᱴᱷᱤᱠᱟᱹᱭ ᱦᱩᱭᱩᱜ ᱛᱤᱧᱟᱹ ᱡᱩᱫᱤ ᱤᱧ ᱩᱞᱮᱧ ᱵᱟᱜᱟᱱ ᱠᱷᱟᱱ ᱩᱞ ᱪᱟᱨᱟ ᱟᱹᱜᱩᱭ ᱦᱩᱭᱩᱜ ᱛᱤᱧᱟᱹ ᱩᱞ ᱪᱟᱨᱟ ᱨᱚᱦᱚᱭ ᱵᱟᱠᱷᱨᱟᱛᱮ ᱤᱧ ᱜᱟᱰᱟ ᱞᱟᱹᱭ ᱦᱩᱭᱩᱜ ᱛᱤᱧᱟᱹ ᱟᱨ ᱚᱱᱟ ᱜᱷᱟᱰᱞᱟᱜ ᱤᱧ ᱞᱟᱝ ᱠᱟᱛᱮᱫ ᱩᱞ ᱪᱟᱨᱟᱧ ᱨᱚᱦᱚᱭᱟ ᱨᱚᱦᱚᱭ ᱠᱟᱛᱮᱫ ᱚᱱᱟᱨᱮ ᱰᱮᱞᱤ ᱫᱟᱜ ᱤᱧ ᱫᱩᱞ ᱟᱜᱼᱟ ᱫᱟᱜ ᱫᱩᱞ ᱥᱟᱶ ᱥᱟᱶᱛᱮ ᱚᱱᱟ ᱵᱟᱜᱟᱱ ᱨᱮ ᱟᱨ ᱤᱧᱤᱧ ᱥᱟᱦᱟᱨ ᱠᱚᱧ ᱞᱟᱜᱟᱣᱟᱜᱼᱟ ᱥᱟᱦᱟᱨ ᱠᱚ ᱞᱟᱜᱟᱣ ᱥᱟᱶ ᱥᱟᱶᱛᱮ ᱛᱤᱱᱟᱹᱜ ᱫᱟᱨᱮ ᱜᱨᱳᱫ ᱥᱮ ᱞᱟᱹᱴᱩ ᱪᱟᱞᱟᱜᱼᱟ ᱟᱨ ᱚᱟᱱ ᱜᱷᱮᱨᱟ ᱵᱮᱲᱟ ᱵᱟᱠᱷᱨᱟ ᱛᱮᱦᱚᱸ ᱤᱧ ᱢᱚᱡᱽᱵᱩᱫᱟ ᱪᱮᱫᱟᱜ ᱥᱮ ᱡᱩᱫᱤ ᱵᱟᱹᱧ ᱜᱷᱮᱨᱟᱭᱟ ᱛᱟᱦᱚᱞᱮ ᱦᱚᱭ ᱛᱚ ᱜᱟᱹᱭ ᱰᱟᱝᱨᱤ ᱠᱚ ᱢᱮᱨᱚᱢ ᱠᱚ ᱚᱱᱟ ᱫᱟᱨᱮ ᱠᱚ ᱡᱚᱢ ᱫᱟᱲᱮᱭᱟᱜᱼᱟ ᱥᱮᱠᱚ ᱨᱟᱹᱯᱩᱫ ᱫᱟᱲᱮᱭᱟᱜᱼᱟ ᱟᱨ ᱨᱟᱹᱯᱩᱫ ᱞᱮᱱᱠᱷᱟᱱ ᱟᱨ ᱚᱱᱟ ᱫᱟᱨᱮ ᱵᱟᱭ ᱦᱟᱨᱟ ᱵᱩᱨᱩᱜᱼᱟ ᱟᱨ ᱵᱟᱝ ᱦᱟᱨᱟᱼᱵᱩᱨᱩ ᱞᱮᱱᱠᱷᱟᱱ ᱤᱧᱟᱹᱜ ᱡᱮ ᱴᱩᱠᱩ ᱦᱳᱭᱛᱳ ᱫᱟᱨᱮᱧ ᱨᱚᱦᱚᱭ ᱟᱠᱟᱫᱼᱟᱠᱟᱜᱼᱟ ᱢᱤᱫ ᱥᱳ ᱯᱤᱥ ᱥᱮ ᱯᱚᱧᱪᱟᱥ ᱯᱤᱥ ᱚᱱᱟ ᱠᱚ ᱮᱢᱟᱜᱼᱟ ᱟᱨ ᱵᱟᱜᱟᱱ ᱨᱮᱭᱟᱜ ᱯᱚᱨᱤᱯᱩᱨᱱᱚᱛᱟ ᱥᱮ ᱢᱚᱡᱽ ᱢᱩᱴᱷᱟᱹᱱ ᱵᱟᱝ ᱧᱮᱞᱚᱜᱼᱟ ᱚᱱᱟ ᱵᱟᱠᱷᱨᱟᱛᱮ ᱟᱨ ᱵᱤᱥᱮᱥ ᱠᱟᱛᱮᱫ ᱤᱧ ᱜᱷᱮᱨᱟ ᱫᱚ ᱤᱧ ᱮᱠᱟᱞ ᱛᱮ ᱫᱚᱨᱠᱟᱨ ᱤᱧᱟᱹ